ᱦᱮᱸ ᱦᱮᱞᱳ ᱦᱮᱸ ᱚᱠᱚᱭᱵᱮᱱ ᱞᱟᱹᱭ ᱮᱜᱼᱟ ᱦᱳᱭ ᱦᱳᱴᱮᱞ ᱵᱟᱞᱟ ᱞᱤᱧ ᱢᱮᱱᱮᱜᱼᱟ ᱢᱟᱨᱰᱤ ᱨᱮᱥᱴᱩᱨᱮᱱᱴ ᱠᱩᱱᱟᱵᱮᱲᱟ ᱠᱷᱚᱱᱞᱤᱧ ᱢᱮᱱ ᱮᱜᱼᱟ ᱦᱳᱴᱮᱞ ᱨᱮᱫᱚ ᱡᱚᱢᱟᱜ ᱡᱚᱛᱚᱣᱟᱜ ᱢᱮᱱᱟᱜᱼᱟ ᱫᱟᱠᱟ ᱴᱷᱮᱱ ᱠᱷᱚᱱ ᱱᱟᱥᱛᱟ ᱦᱚᱸ ᱢᱮᱱᱟᱜᱼᱟ ᱟᱹᱞᱩ ᱪᱚᱯ ᱥᱤᱸᱜᱟᱲᱟ ᱴᱷᱮᱱ ᱠᱷᱚᱱ ᱫᱟᱠᱟ ᱩᱛᱩ ᱨᱩᱴᱤ ᱰᱷᱳᱥᱟ ᱡᱚᱛᱚᱣᱟᱜ ᱜᱮ ᱢᱮᱱᱟᱜᱼᱟ ᱡᱤᱞ ᱦᱟᱹᱠᱩ ᱦᱚᱸ ᱢᱮᱱᱟᱜᱼᱟ ᱫᱟᱠᱟ ᱫᱚ ᱵᱷᱮᱡᱤᱴᱮᱵᱚᱞ ᱥᱮ ᱱᱚᱱ ᱵᱷᱮᱡᱤᱴᱮᱵᱚᱞ ᱠᱟᱱᱟ ᱵᱷᱮᱡᱤᱴᱮᱵᱚᱞ ᱠᱷᱟᱱᱫᱚ ᱯᱚᱸᱪᱟᱥ ᱴᱟᱠᱟ ᱯᱞᱮᱴ ᱚᱱᱟ ᱫᱚ ᱱᱚᱱ ᱵᱷᱮᱡᱤᱴᱮᱵᱚᱞ ᱫᱚ ᱱᱟᱦᱟᱸᱜ ᱡᱟᱦᱟᱱᱟᱜ ᱵᱮᱱ ᱦᱟᱛᱟᱣᱟ ᱡᱤᱞ ᱦᱟᱹᱠᱩ ᱴᱷᱟᱱᱰᱟ ᱟᱪᱪᱷᱟ ᱟᱪᱪᱷᱟ ᱟᱫᱚᱜ ᱨᱮᱱᱟᱜ ᱛᱟᱦᱮᱸ ᱠᱟᱱᱟ ᱱᱚᱰᱮ ᱡᱚᱛᱚᱣᱟᱜ ᱜᱮ ᱧᱟᱢᱚᱜᱼᱟ ᱠᱚᱞᱰᱴᱤᱝᱥ ᱠᱚᱦᱚᱸ ᱧᱟᱢᱚᱜᱼᱟ ᱦᱮᱸ ᱯᱟᱸᱪ ᱴᱟᱠᱟ ᱯᱤᱥ ᱪᱟᱸᱴᱱᱤ ᱫᱚ ᱯᱷᱨᱤ ᱜᱮ ᱛᱟᱦᱮᱱᱟ ᱦᱳᱭ ᱦᱳᱭ ᱡᱚᱛᱚᱣᱟᱜ ᱠᱳᱞᱰᱴᱤᱝᱥ ᱦᱚᱸ ᱧᱟᱢᱚᱜᱼᱟ ᱦᱮᱸ ᱯᱟᱱ ᱠᱚᱦᱚᱸ ᱧᱟᱢᱚᱜᱼᱟ ᱵᱤᱲᱤ ᱠᱚᱦᱚᱸ ᱧᱟᱢᱚᱜᱼᱟ ᱜᱩᱴᱠᱟ ᱠᱚᱦᱚᱸ ᱡᱚᱛᱚᱣᱟᱜ ᱜᱮ ᱧᱟᱢᱚᱜᱼᱟ ᱦᱮᱸ ᱯᱟᱨᱥᱮᱞ ᱦᱚᱸ ᱪᱟᱞᱟᱜᱼᱟ ᱯᱮᱠᱤᱝ ᱠᱟᱛᱮ ᱡᱚᱛᱚᱣᱟᱜ ᱮᱵᱮᱞᱮᱵᱮᱞ ᱢᱮᱱᱟᱜᱼᱟ ᱯᱷᱳᱱ ᱯᱮ ᱜᱩᱜᱳᱞ ᱯᱮ ᱠᱟᱨᱰ ᱯᱮᱢᱮᱱᱴ ᱛᱤᱱᱟᱹᱜ ᱦᱚᱲ ᱛᱤᱱᱟᱹᱜ ᱦᱚᱲ ᱜᱟᱱᱯᱮ ᱦᱤᱡᱩᱜᱼᱟ ᱦᱮᱸ ᱦᱮᱸ ᱦᱳᱭ ᱦᱟᱹᱠᱩ ᱦᱚᱸᱠᱚ ᱧᱟᱢᱚᱜ ᱜᱮᱭᱟ ᱱᱚᱰᱮ ᱫᱚ ᱛᱩᱨᱟᱹᱫᱽ ᱜᱮᱞᱮ ᱵᱮᱱᱟᱣᱟ ᱚᱱᱟᱫᱚ ᱯᱟᱨᱥᱮᱞ ᱠᱷᱟᱱ ᱫᱚ ᱫᱚᱞᱮ ᱨᱮᱰᱤ ᱠᱟᱜᱼᱟ ᱟᱨ ᱵᱟᱠᱷᱟᱱ ᱫᱚ ᱟᱫᱷᱟ ᱜᱷᱚᱱᱴᱟ ᱜᱟᱱ ᱢᱟᱲᱟᱝ ᱨᱮ ᱚᱰᱟᱨ ᱞᱮ ᱦᱟᱛᱟᱣᱟ ᱵᱮᱱᱟᱣ ᱟᱞᱮ ᱟᱨ ᱢᱟᱲᱟᱝ ᱨᱮᱞᱮ ᱵᱮᱱᱟᱣ ᱠᱟᱜ ᱢᱟᱲᱟᱝ ᱨᱮᱞᱮ ᱵᱮᱱᱟᱣ ᱠᱟᱜ ᱠᱷᱟᱱ ᱚᱱᱟ ᱴᱷᱟᱱᱰᱟᱜᱼᱟ ᱤᱱᱟᱹᱜ ᱛᱮ ᱦᱳᱭ ᱡᱚᱛᱚ ᱞᱮᱠᱟ ᱜᱟᱱᱚᱜᱼᱟ ᱦᱳᱭ ᱦᱟᱛᱟᱣ ᱯᱮ ᱚᱱᱟᱜᱮ ᱛᱚᱵᱮ ᱡᱚᱛᱚᱣᱟᱜ ᱜᱮ ᱧᱟᱢᱚᱜᱼᱟ ᱫᱳᱭ ᱵᱩᱫᱽᱭᱟᱹ ᱫᱷᱳᱥᱟ ᱚᱢᱞᱮᱴ ᱡᱚᱛᱚᱣᱟᱜ ᱦᱳᱭ ᱛᱚ ᱦᱤᱡᱩᱜ ᱯᱮᱥᱮ ᱡᱚᱛᱚᱣᱟᱜ ᱯᱟᱨᱥᱮᱞᱚᱜᱼᱟ ᱦᱳᱭ ᱱᱤᱛᱚᱜ ᱜᱮᱯᱮ ᱦᱤᱡᱩᱜ ᱠᱟᱱᱟ ᱟᱪᱪᱷᱟ ᱴᱷᱤᱠ ᱜᱮᱭᱟ ᱱᱟᱦᱟᱸᱜ ᱵᱟᱨᱚ ᱡᱟᱭᱜᱟ ᱥᱮ ᱟᱪᱪᱷᱟ ᱴᱷᱤᱠ ᱜᱮᱭᱟ ᱦᱮᱸ ᱴᱷᱤᱠ ᱦᱳᱭ